ᱦᱮᱸ ᱤᱧ ᱟᱭᱢᱟ ᱡᱟᱭᱜᱟ ᱨᱮᱧ ᱜᱚᱲᱚ ᱟᱠᱟᱫ ᱠᱚᱣᱟ ᱥᱮ ᱟᱭᱢᱟ ᱟᱭᱢᱟ ᱡᱟᱭᱜᱟ ᱨᱮ ᱰᱟᱹᱵᱽᱨᱟᱹᱜ ᱤᱧ ᱜᱚᱲᱚ ᱟᱠᱟᱫ ᱠᱚᱣᱟ ᱥᱮ ᱦᱟᱹᱠᱩ ᱥᱟᱵ ᱦᱚᱸ ᱟᱭᱢᱟᱼᱟᱭᱢᱟ ᱡᱟᱭᱜᱟ ᱨᱮᱧ ᱥᱮᱞᱮᱫ ᱟᱠᱟᱱᱟ ᱥᱮ ᱜᱟᱹᱰᱭᱟᱹᱨᱮ ᱡᱷᱟᱹᱞᱤ ᱚᱨ ᱠᱟᱛᱮᱫ ᱦᱟᱹᱠᱩ ᱠᱚ ᱥᱟᱵ ᱟᱭᱢᱟ ᱦᱚᱲᱮᱧ ᱜᱚᱲᱚ ᱠᱟᱜ ᱠᱚᱣᱟ ᱟᱨ ᱥᱮ ᱜᱤᱫᱽᱨᱟᱹ ᱠᱚ ᱩᱱᱩᱢᱚᱜ ᱜᱟᱹᱰᱭᱟᱹ ᱨᱮ ᱰᱟᱹᱵᱽᱨᱟᱹᱜ ᱥᱚᱢᱚᱭ ᱩᱱᱠᱩ ᱠᱚᱦᱚᱸ ᱟᱹᱰᱤ ᱠᱟᱡᱟᱠ ᱤᱧ ᱚᱣᱟᱨ ᱠᱟᱜ ᱠᱚᱣᱟ ᱟᱨ ᱤᱧ ᱵᱟᱧᱪᱟᱣ ᱠᱟᱜ ᱠᱚᱣᱟ ᱟᱨ ᱟᱭᱢᱟ ᱦᱚᱲ ᱜᱮ ᱤᱧ ᱫᱚᱧ ᱜᱚᱲᱚ ᱠᱟᱜ ᱠᱚᱣᱟ ᱟᱨ ᱰᱟᱹᱵᱽᱨᱟᱹᱜ ᱥᱮ ᱵᱚᱞ ᱜᱟᱛᱮ ᱠᱷᱚᱱ ᱦᱮᱡ ᱠᱟᱛᱮᱫ ᱰᱟᱹᱵᱽᱨᱟᱹ ᱞᱮ ᱪᱟᱞᱟᱜᱼᱟ ᱥᱚᱸᱜᱮᱛᱮ ᱟᱨ ᱟᱹᱰᱤ ᱟᱭᱢᱟ ᱦᱚᱲᱜᱮᱧ ᱜᱚᱲᱚ ᱟᱠᱟᱫ ᱠᱚᱣᱟ ᱟᱨ ᱱᱚᱣᱟ ᱫᱚ ᱤᱧᱫᱚ ᱜᱚᱲᱚ ᱫᱚ ᱟᱹᱰᱤ ᱢᱚᱡᱽᱤᱧ ᱟᱹᱭᱠᱟᱹᱣᱟ ᱟᱨ ᱟᱹᱰᱤ ᱱᱟᱯᱟᱭ ᱤᱧ ᱵᱩᱡᱷᱟᱹᱣᱟ ᱡᱟᱦᱟᱸᱭ ᱫᱩᱠᱨᱮᱭ ᱯᱟᱲᱟᱣ ᱞᱮᱱᱠᱷᱟᱱ ᱩᱱᱤ ᱫᱚ ᱜᱚᱲᱚᱣᱟᱭ ᱦᱩᱭᱩᱜ ᱜᱮᱭᱟ ᱥᱮ ᱡᱟᱦᱟᱸᱭ ᱜᱮ ᱯᱟᱲᱟᱣᱮᱱᱟ ᱩᱱᱤ ᱴᱷᱮᱱ ᱫᱚ ᱵᱚᱞᱮ ᱩᱥᱟᱹᱨᱟᱛᱮ ᱪᱟᱞᱟᱜ ᱦᱩᱭᱩᱜᱼᱟ ᱟᱨ ᱡᱮᱭᱥᱮ ᱠᱤ ᱤᱧᱦᱚᱧ ᱯᱟᱲᱟᱣ ᱞᱮᱱᱠᱷᱟᱱ ᱤᱧᱦᱚᱸ ᱚᱱᱠᱟ ᱜᱮᱠᱚ ᱜᱚᱲᱚᱣᱟᱹᱧᱟ ᱟᱨ ᱟᱭᱢᱟᱼᱟᱭᱢᱟ ᱦᱟᱞᱚᱛᱨᱮ ᱤᱧᱫᱚ ᱟᱭᱢᱟ ᱜᱚᱲᱚᱧ ᱮᱢ ᱟᱠᱟᱫ ᱠᱚᱣᱟ ᱟᱨ ᱪᱮᱫᱟᱜ ᱮᱱᱛᱮᱫ ᱜᱚᱲᱚᱼᱜᱚᱯᱚᱲᱚ ᱚᱱᱟ ᱫᱚ ᱟᱹᱰᱤ ᱢᱟᱨᱟᱝ ᱟᱵᱚᱣᱟᱜ ᱠᱟᱹᱢᱤᱦᱚᱨᱟ ᱠᱟᱱᱟ ᱡᱟᱦᱟᱸᱭᱮᱢ ᱜᱚᱲᱚᱣᱟᱭ ᱠᱷᱟᱡ ᱟᱢ ᱪᱟᱸᱫᱚ ᱵᱟᱵᱟ ᱥᱮᱫ ᱠᱷᱚᱱ ᱟᱹᱰᱤ ᱢᱟᱨᱟᱝ ᱜᱚᱲᱚ ᱫᱟᱲᱮᱢ ᱧᱟᱢ ᱫᱟᱲᱮᱭᱟᱜᱼᱟ ᱟᱨ ᱰᱟᱹᱵᱽᱨᱟᱹᱜ ᱠᱚ ᱡᱟᱦᱟᱸᱭ ᱡᱩᱫᱤ ᱰᱟᱹᱵᱽᱨᱟᱹᱜ ᱛᱩᱞᱩᱡ ᱢᱤᱨᱜᱤ ᱧᱟᱢ ᱠᱮᱫᱮᱭᱟ ᱢᱟᱱᱞᱚ ᱟᱡ ᱢᱚᱛᱚ ᱜᱮᱢ ᱛᱟᱦᱮᱸ ᱠᱟᱱᱟ ᱛᱳ ᱩᱱᱤ ᱫᱚ ᱟᱹᱰᱤ ᱩᱥᱟᱹᱨᱟ ᱵᱟᱧᱪᱟᱣ ᱨᱮᱱᱟᱜ ᱠᱩᱨᱩᱢᱩᱴᱩᱭ ᱢᱮ ᱥᱮ ᱟᱨ ᱵᱧᱟᱪᱟᱣ ᱠᱟᱛᱮᱫ ᱟᱢ ᱩᱱᱠᱩ ᱨᱮᱱ ᱚᱲᱟᱜ ᱦᱚᱲ ᱠᱷᱚᱵᱚᱨ ᱟᱠᱚᱢᱮ ᱟᱨ ᱢᱮᱛᱟ ᱟᱠᱚᱢᱮ ᱱᱩᱭᱫᱚ ᱟᱞᱚᱯᱮ ᱥᱮᱱ ᱦᱚᱪᱚᱣᱟᱭᱟ ᱰᱟᱹᱵᱽᱨᱟᱹᱜ ᱱᱩᱭ ᱫᱚ ᱱᱚᱝᱠᱟᱼᱱᱚᱝᱠᱟ ᱵᱮᱯᱟᱨ ᱢᱮᱱᱟᱜ ᱛᱟᱭᱟ ᱠᱟᱨᱚᱱ ᱟᱨ ᱱᱩᱭᱫᱚ ᱞᱩ ᱟᱹᱜᱩ ᱰᱟᱹᱵᱽᱨᱟᱹ ᱫᱟᱜ ᱛᱮᱜᱮ ᱰᱟᱹᱵᱽᱨᱟ ᱦᱚᱪᱚᱭᱮᱯᱮ ᱟᱨ ᱞᱩ ᱟᱹᱜᱩ ᱠᱟᱛᱮᱫ ᱜᱮ ᱱᱩᱭᱫᱚ ᱚᱲᱟᱜ ᱨᱮ ᱟᱹᱜᱩᱣᱟᱭ ᱯᱮ ᱟᱨ ᱠᱚᱞ ᱠᱚᱨᱮ ᱜᱮ ᱰᱟᱹᱵᱽᱨᱟᱹ ᱦᱚᱪᱚᱭ ᱪᱮᱫᱟᱜ ᱥᱮ ᱤᱧ ᱵᱟᱹᱧ ᱚᱣᱟᱨ ᱞᱮᱠᱷᱟᱱ ᱱᱩᱭ ᱟᱹᱰᱤ ᱵᱤᱯᱚᱫᱽᱨᱮᱭ ᱯᱟᱲᱟᱣ ᱠᱚᱜᱼᱟ ᱟᱫᱚ ᱤᱧ ᱚᱣᱟᱨ ᱠᱮᱫᱮᱛᱮ ᱱᱚᱜᱼᱚᱭ ᱛᱮᱦᱮᱧ ᱫᱚ ᱢᱚᱡᱽᱜᱮ ᱱᱚᱜᱼᱚᱭ ᱤᱧ ᱵᱟᱧᱪᱟᱣ ᱠᱮᱫᱮᱛᱮ ᱟᱹᱰᱤᱼᱟᱹᱰᱤ ᱟᱭᱢᱟ ᱦᱚᱲ ᱟᱹᱛᱳᱨᱮᱱ ᱤᱧᱠᱚ ᱥᱟᱨᱦᱟᱣᱮᱫᱮᱧ ᱠᱟᱱᱟ ᱟᱨ ᱥᱟᱨᱦᱟᱣ ᱠᱟᱛᱮᱫ ᱤᱧᱦᱚᱸ ᱤᱧᱟᱹᱜ ᱫᱩᱠ ᱡᱚᱠᱷᱟᱱ ᱜᱚᱲᱚᱼᱜᱚᱯᱚᱲᱚ ᱠᱚ ᱮᱢ ᱟᱠᱟᱱᱟ ᱟᱨ ᱠᱚ ᱜᱚᱲᱚ ᱠᱟᱣᱫᱤᱧᱟ ᱟᱭᱢᱟ ᱦᱚᱲ ᱱᱚᱣᱟ ᱜᱮ ᱟᱨ ᱱᱚᱣᱟ ᱠᱷᱚ ᱡᱟᱹᱥᱛᱤ ᱪᱮᱫ ᱤᱧ ᱢᱮᱱᱟ